ᱦᱮᱸ ᱡᱚᱦᱟᱨ ᱜᱮ ᱚᱠᱚᱭ ᱵᱮᱱ ᱞᱟᱹᱭᱮᱫ ᱠᱟᱱᱟ ᱦᱮᱸ ᱢᱟ ᱞᱟᱹᱭᱵᱮᱱ ᱦᱮᱸ ᱟᱸᱡᱚᱢ ᱵᱮᱱ ᱱᱚᱣᱟ ᱤᱭᱟᱹᱨᱮ ᱯᱚᱥᱪᱤᱢ ᱵᱚᱨᱫᱷᱚᱢᱟᱱ ᱨᱮ ᱟᱹᱰᱤ ᱜᱟᱱ ᱫᱟᱬᱟᱱ ᱡᱟᱭᱜᱟ ᱜᱮ ᱢᱮᱱᱟᱜ ᱠᱟᱫᱟ ᱡᱮᱢᱚᱱ ᱜᱟᱲ ᱵᱤᱨ ᱢᱮᱱᱟᱜ ᱠᱟᱫᱟ ᱟᱨ ᱱᱚᱸᱰᱮ ᱫᱮᱣᱩᱞ ᱯᱟᱨᱠ ᱢᱮᱱᱟᱜ ᱠᱟᱫᱟ ᱚᱸᱰᱮ ᱫᱮᱣᱩᱞ ᱨᱮᱦᱚᱸ ᱟᱭᱢᱟ ᱦᱚᱲ ᱠᱚ ᱦᱤᱡᱩᱜᱼᱟ ᱟᱨ ᱢᱟᱜ ᱢᱚᱬᱮ ᱦᱚᱸ ᱦᱩᱭᱩᱜ ᱜᱮᱭᱟ ᱱᱚᱸᱰᱮ ᱪᱤᱛᱨᱟᱞᱚᱭ ᱢᱟᱴᱷ ᱨᱮ ᱚᱱᱟ ᱫᱚ ᱫᱤᱵᱤ ᱯᱩᱡᱟᱹ ᱥᱚᱢᱚᱭ ᱜᱮ ᱦᱩᱭᱩᱜᱼᱟ ᱟᱨ ᱮᱢᱱᱤ ᱥᱚᱢᱚᱭ ᱦᱚᱸ ᱱᱚᱸᱰᱮ ᱫᱟᱬᱟᱱ ᱫᱚᱠᱚ ᱦᱤᱡᱩᱜ ᱜᱮᱭᱟ ᱦᱚᱲ ᱫᱚ ᱛᱚ ᱫᱮᱵᱤ ᱥᱚᱢᱚᱭ ᱫᱚ ᱵᱮᱥᱤ ᱜᱮ ᱵᱷᱤᱲᱚᱜᱼᱟ ᱦᱮᱸ ᱟᱨ ᱱᱚᱸᱰᱮ ᱫᱚ ᱟᱭᱢᱟ ᱨᱚᱠᱚᱢ ᱯᱟᱨᱠ ᱦᱚᱸ ᱢᱮᱱᱟᱜ ᱠᱟᱜ ᱜᱮᱭᱟ ᱱᱚᱸᱰᱮ ᱵᱟᱡᱟᱨ ᱞᱟᱹᱴᱩ ᱡᱚᱝᱥᱚᱱ ᱢᱚᱞ ᱠᱚ ᱢᱮᱱᱟᱜ ᱠᱟᱫᱟ ᱚᱸᱰᱮ ᱦᱚᱸ ᱟᱭᱢᱟ ᱦᱚᱲ ᱠᱚ ᱦᱤᱡᱩᱜ ᱜᱮᱭᱟ ᱠᱚ ᱦᱮᱸ ᱦᱮᱸ ᱱᱚᱸᱰᱮ ᱫᱚ ᱥᱟᱱᱟᱢ ᱞᱮᱠᱟᱱ ᱦᱚᱲ ᱠᱚ ᱦᱤᱡᱩᱜᱼᱟ ᱱᱚᱸᱰᱮ ᱫᱟᱢᱳᱫᱚᱨ ᱜᱟᱰᱟ ᱢᱮᱱᱟᱜ ᱠᱟᱫᱟ ᱚᱸᱰᱮ ᱦᱚᱸ ᱯᱤᱠᱱᱤᱠ ᱵᱷᱟᱞᱤ ᱜᱮ ᱦᱩᱭ ᱡᱩᱛᱩᱜᱼᱟ ᱟᱭᱢᱟ ᱥᱟᱺᱜᱤᱧᱼᱥᱟᱺᱜᱤᱧ ᱦᱚᱲ ᱠᱚ ᱦᱤᱡᱩᱜ ᱜᱮᱭᱟ ᱱᱚᱸᱰᱮ ᱟᱵᱟᱨ ᱦᱮᱸ ᱦᱮᱸ ᱚᱸᱰᱮ ᱛᱟᱦᱮᱸ ᱡᱟᱭᱜᱟ ᱦᱚᱸ ᱢᱮᱱᱟᱜ ᱜᱮᱭᱟ ᱚᱱᱟ ᱠᱚᱨᱮ ᱥᱩᱨᱼᱥᱩᱨᱛᱮ ᱦᱳᱴᱮᱞ ᱠᱚᱦᱚᱸ ᱢᱮᱱᱟᱜ ᱜᱮᱭᱟ ᱦᱮᱸ ᱟᱨ ᱱᱚᱸᱰᱮ ᱫᱩᱨᱜᱟᱯᱩᱨ ᱨᱮ ᱵᱮᱨᱮᱡᱽ ᱨᱮᱦᱚᱸ ᱚᱸᱰᱮ ᱦᱚᱸ ᱟᱹᱰᱤ ᱜᱟᱱ ᱧᱮᱞ ᱡᱤᱱᱤᱥ ᱢᱮᱱᱟᱜ ᱜᱮᱭᱟ ᱚᱸᱰᱮ ᱫᱟᱜ ᱠᱚ ᱤᱭᱟᱹ ᱠᱚᱦᱚᱸ ᱵᱨᱤᱡᱽ ᱨᱚᱦᱚᱸ ᱟᱭᱢᱟ ᱦᱚᱲ ᱠᱚ ᱦᱤᱡᱩᱜ ᱜᱮᱭᱟ ᱚᱸᱰᱮ ᱦᱚᱯᱮ ᱦᱮᱡ ᱫᱟᱲᱮᱜ ᱜᱮᱭᱟ ᱦᱩᱸ ᱦᱮᱸ ᱦᱮᱸ ᱦᱮᱸ ᱟᱨ ᱱᱚᱸᱰᱮ ᱢᱮᱱᱟᱜ ᱜᱮᱭᱟ ᱟᱨᱚ ᱧᱮᱞ ᱡᱟᱭᱜᱟ ᱟᱭᱢᱟ ᱫᱟᱬᱟᱱ ᱡᱟᱭᱜᱟ ᱫᱚ ᱢᱮᱱᱟᱜ ᱜᱮᱭᱟ ᱥᱩᱨᱼᱥᱩᱨᱛᱮ ᱛᱚᱵᱮ ᱢᱟᱜ ᱢᱚᱬᱮ ᱦᱚᱸ ᱱᱚᱸᱰᱮ ᱟᱹᱰᱤ ᱨᱟᱹᱥᱠᱟᱹ ᱜᱮ ᱦᱩᱭᱩᱜᱼᱟ ᱟᱨᱠᱤ ᱟᱭᱢᱟ ᱟᱹᱰᱤ ᱥᱟᱺᱜᱤᱧᱼᱥᱟᱺᱜᱤᱧ ᱠᱷᱚᱱ ᱦᱚᱲ ᱠᱚ ᱦᱤᱡᱩᱜᱼᱟ ᱛᱚ ᱫᱟᱲᱮᱭᱟᱜ ᱠᱷᱟᱱ ᱯᱮ ᱦᱮᱸ ᱦᱮᱸ ᱦᱮᱸ ᱦᱮᱸ ᱦᱮᱸ ᱦᱮᱸ ᱛᱟᱦᱞᱮ ᱦᱤᱡᱩᱜ ᱯᱮ ᱦᱮᱸ ᱦᱮᱸ ᱴᱷᱤᱠᱜᱮᱭᱟ